ᱦᱮᱞᱳ ᱟᱹᱞᱤᱧ ᱥᱳᱢᱟᱭᱰᱤ ᱠᱷᱚᱱᱞᱤᱧ ᱞᱟᱹᱭᱮᱫᱼᱟ ᱚᱱᱮ ᱢᱤᱫᱴᱟᱝ ᱵᱟᱹᱵᱩ ᱜᱤᱫᱽᱨᱟᱹ ᱚᱱᱮ ᱡᱟᱸᱜᱟ ᱛᱟᱭ ᱨᱟᱹᱯᱩᱫ ᱠᱟᱱᱟ ᱟᱫᱚ ᱚᱱᱟ ᱵᱮᱵᱚᱥᱛᱷᱟ ᱪᱮᱫ ᱞᱮᱠᱟ ᱜᱟᱱᱚᱜ ᱟᱥᱮ ᱵᱟᱭ ᱜᱟᱱᱚᱜᱼᱟ ᱜᱟᱱᱚᱜ ᱜᱮᱭᱟ ᱟᱨ ᱯᱞᱟᱥᱴᱟᱨ ᱠᱚ ᱫᱚᱨᱠᱟᱨᱚᱜᱼᱟ ᱮᱠᱥᱨᱮᱹ ᱦᱩᱭᱩᱜᱼᱟ ᱚ ᱚ ᱟᱪᱪᱷᱟ ᱦᱚᱸ ᱟᱫᱚ ᱱᱚᱣᱟ ᱵᱷᱤᱛᱤᱨ ᱨᱮ ᱦᱚᱭᱛᱳ ᱜᱟᱹᱲᱤ ᱠᱚ ᱵᱮᱵᱚᱥᱛᱷᱟ ᱢᱮᱱᱟᱜ ᱟᱥᱮ ᱵᱟᱝ ᱮᱢᱵᱩᱞᱮᱱᱥ ᱦᱳᱭ ᱵᱟᱝᱠᱷᱟᱱ ᱱᱚᱛᱮ ᱢᱟ ᱱᱟᱦᱟᱜ ᱜᱟᱹᱲᱤ ᱜᱷᱳᱲᱟ ᱨᱮᱭᱟᱜ ᱠᱟᱹᱡ ᱚᱥᱩᱵᱤᱫᱷᱟ ᱜᱮᱭᱟ ᱥᱮ ᱦᱳᱭ ᱟᱨ ᱱᱚᱜᱼᱚᱭ ᱡᱮᱢᱚᱱ ᱡᱟᱦᱟᱸᱭ ᱢᱮᱫ ᱠᱚᱠᱚ ᱪᱷᱩᱞᱟᱹ ᱪᱷᱩᱞᱤ ᱠᱚᱜᱼᱟ ᱚᱱᱟ ᱠᱚ ᱜᱟᱱᱚᱜ ᱟᱥᱮ ᱵᱟᱝ ᱚᱱᱟ ᱜᱮ ᱮᱴᱟᱜ ᱨᱮ ᱚ ᱦᱚᱸ ᱦᱚᱸ ᱚ ᱚ ᱟᱫᱚ ᱢᱤᱫᱴᱮᱱ ᱱᱚᱰᱮ ᱚᱱᱠᱟᱱᱤᱡ ᱯᱮᱥᱮᱱᱴᱮ ᱛᱟᱦᱮᱸᱡ ᱠᱟᱱᱟᱭ ᱟᱫᱚ ᱢᱤᱫ ᱫᱷᱟᱣ ᱛᱮ ᱦᱩᱱᱟᱹᱝ ᱪᱟᱞᱟᱣ ᱠᱚᱜᱼᱟ ᱚᱱᱟ ᱩᱭᱦᱟᱹᱨᱚᱜ ᱦᱩᱭᱩᱜ ᱠᱟᱱ ᱛᱟᱸᱦᱮᱜᱼᱟ ᱦᱳᱭ ᱮᱱᱠᱷᱟᱱ ᱢᱤᱫ ᱫᱷᱟᱹᱣ ᱛᱮᱠᱷᱟᱱ ᱫᱚ ᱥᱩᱵᱤᱫᱷᱟᱜᱼᱟ ᱦᱤᱡᱩᱜ ᱥᱮᱱᱚᱜ ᱨᱟᱱ ᱢᱩᱨᱜᱟᱹᱱ ᱠᱚᱫᱚ ᱱᱟᱦᱟᱜ ᱚᱸᱰᱮᱜᱮ ᱧᱟᱢᱚᱜᱼᱟ ᱵᱟᱦᱨᱮ ᱠᱚᱨᱮ ᱠᱷᱚᱱ ᱵᱟᱝ ᱟᱹᱜᱩᱭ ᱦᱩᱭᱩᱜᱼᱟ ᱥᱮ ᱦᱚᱸ ᱦᱚᱸ ᱴᱷᱤᱠ ᱜᱮᱭᱟ ᱛᱚᱵᱮ ᱱᱟᱦᱟᱜ ᱦᱚᱸ ᱦᱚᱸ ᱴᱷᱤᱠ ᱜᱮᱭᱟ ᱮᱱᱠᱷᱟᱱ ᱱᱟᱦᱟᱜ ᱚᱱᱮ ᱚᱱᱠᱟ ᱦᱳᱭ ᱟᱫᱚ ᱟᱹᱞᱤᱧᱟᱜ ᱧᱩᱛᱩᱢ ᱫᱚ ᱦᱟᱸᱜ ᱵᱷᱟᱫᱚ ᱦᱟᱸᱥᱫᱟᱜ ᱦᱳᱭ ᱟᱫᱚ ᱚᱱᱟ ᱮᱢᱵᱩᱞᱮᱱᱥ ᱦᱚᱭᱛᱳ ᱡᱚᱠᱷᱚᱱ ᱦᱟᱸᱜ ᱯᱷᱳᱱᱚᱜᱼᱟ ᱮᱱᱠᱷᱟᱱ ᱚᱱᱠᱟ ᱵᱤᱱ ᱞᱟᱹᱭ ᱵᱩᱡᱷᱟᱹᱣ ᱠᱚᱣᱟ ᱦᱟᱸᱜ ᱦᱳᱭ ᱴᱷᱤᱠ ᱜᱮᱭᱟ ᱛᱚᱵᱮ ᱦᱮᱸ ᱦᱮᱸ ᱴᱷᱤᱠᱼᱟ ᱦᱮᱸ ᱦᱮᱸ